ᱦᱮᱞᱳ ᱠᱮᱵ ᱮᱡᱮᱱᱥᱤ ᱤᱧ ᱫᱚᱢ ᱫᱚᱢᱟ ᱠᱷᱚᱱ ᱢᱤᱱᱚᱛᱤ ᱢᱟᱨᱰᱤᱧ ᱞᱟᱹᱭ ᱮᱫᱟ ᱞᱟᱹᱭ ᱮᱫᱟᱹᱧ ᱟᱯᱮ ᱴᱷᱮᱱ ᱠᱷᱚᱱ ᱤᱧ ᱢᱤᱫᱴᱟᱱ ᱠᱮᱵ ᱵᱩᱠᱤᱝ ᱞᱮᱫᱟ ᱜᱟᱹᱰᱤ ᱟᱫᱚ ᱚᱱᱟ ᱢᱟ ᱱᱤᱛ ᱦᱚᱸ ᱵᱟᱝ ᱦᱮᱡ ᱞᱮᱱᱟ ᱛᱟᱦᱞᱮ ᱤᱧ ᱫᱚ ᱥᱚᱢᱚᱭᱨᱮ ᱜᱚᱱᱛᱚᱵᱵᱚ ᱥᱛᱷᱚᱞᱨᱮ ᱵᱟᱹᱧ ᱯᱳᱪᱷᱟᱣ ᱫᱟᱲᱮᱭᱟᱜᱼᱟ ᱤᱧ ᱡᱟᱦᱟᱸ ᱨᱤᱧ ᱪᱟᱞᱟᱜᱼᱟ ᱚᱸᱰᱮ ᱵᱟᱹᱧ ᱯᱳᱣᱪᱷᱟᱣ ᱫᱟᱲᱮᱭᱟᱜᱼᱟ ᱟᱨ ᱱᱤᱛ ᱦᱚᱸ ᱜᱟᱹᱰᱤ ᱢᱟ ᱵᱟᱝ ᱦᱮᱡ ᱥᱮᱴᱮᱨ ᱞᱮᱱ ᱛᱚᱵᱮ ᱪᱤᱠᱟᱹᱛᱮ ᱟᱯᱮᱭᱟᱜ ᱜᱟᱹᱰᱤ ᱫᱚᱧ ᱦᱟᱛᱟᱣᱟ ᱟᱫᱚ ᱠᱷᱟᱱ ᱩᱱᱤ ᱟᱢᱨᱮᱱ ᱰᱨᱟᱭᱵᱷᱟᱨ ᱠᱚᱞ ᱟᱭ ᱢᱮ ᱟᱨ ᱢᱮᱛᱟᱭ ᱢᱮ ᱜᱟᱹᱰᱤ ᱫᱚ ᱡᱮᱢᱚᱱ ᱟᱞᱚᱭ ᱟᱹᱜᱩᱭ ᱢᱟ ᱪᱮᱫᱟᱜ ᱥᱮ ᱤᱧ ᱱᱤᱛᱳᱜ ᱪᱟᱞᱟᱣ ᱠᱟᱛᱮᱫ ᱪᱮᱫ ᱠᱟᱹᱢᱤ ᱦᱚᱸ ᱵᱟᱝ ᱦᱩᱭᱩᱜ ᱛᱤᱧᱟᱹ ᱪᱮᱫᱟᱜ ᱥᱮ ᱤᱧ ᱠᱟᱹᱢᱤ ᱯᱩᱨᱟᱹᱣ ᱠᱟᱛᱮᱫ ᱟᱵᱟᱨ ᱦᱤᱡᱩᱜ ᱞᱟᱜᱟᱣ ᱤᱧᱟᱹ ᱨᱩᱣᱟᱹᱲᱛᱮ ᱚᱱᱟᱛᱮ ᱤᱧᱤᱧ ᱱᱮᱦᱚᱨ ᱟᱢ ᱠᱟᱱᱟ ᱜᱟᱹᱰᱤ ᱫᱚ ᱡᱮᱢᱚᱱ ᱟᱢ ᱰᱨᱟᱭᱵᱷᱟᱨ ᱯᱷᱳᱱ ᱟᱭ ᱢᱮ ᱟᱨ ᱢᱮᱛᱟᱭ ᱢᱮ ᱡᱮᱢᱚᱱ ᱟᱞᱚᱭ ᱟᱹᱜᱩᱭ ᱢᱟ